ᱤᱧᱟᱹᱜ ᱠᱩᱥᱤᱭᱟᱜ ᱠᱤᱪᱷᱩ ᱜᱟᱱ ᱵᱟᱭᱤᱠ ᱨᱮᱭᱟᱜ ᱧᱩᱛᱩᱢ ᱠᱚ ᱫᱚ ᱦᱩᱭᱩᱜ ᱠᱟᱱᱟ ᱮᱪᱤᱵᱷᱟᱨ ᱦᱮᱨᱳ ᱦᱚᱱᱰᱟ ᱮᱯᱟᱪᱤ ᱭᱟᱢᱟᱦᱟ ᱠᱮ ᱴᱤ ᱮᱢ ᱟᱨ ᱤᱧ ᱫᱚ ᱮᱪᱤᱵᱷᱟᱨ ᱵᱟᱭᱤᱠ ᱨᱮᱱ ᱢᱟᱹᱞᱤᱠ ᱠᱟᱹᱱᱟᱹᱧ ᱟᱨ ᱤᱧᱟᱹᱜ ᱠᱩᱠᱢᱩ ᱨᱮᱱᱟᱜ ᱵᱟᱭᱤᱠ ᱫᱚ ᱦᱩᱭᱩᱜ ᱠᱟᱱᱟ ᱮᱯᱟᱪᱤ ᱵᱟᱭᱤᱠ ᱪᱟᱞᱟᱣ ᱞᱟᱹᱜᱤᱫ ᱫᱚ ᱤᱧ ᱫᱚ ᱮᱯᱟᱪᱤ ᱠᱮ ᱴᱤ ᱮᱢ ᱭᱟᱢᱟᱦᱟ ᱱᱚᱣᱟ ᱠᱚ ᱵᱟᱭᱤᱠ ᱨᱮ ᱟᱹᱰᱤ ᱟᱨᱟᱢᱮᱢ ᱤᱧ ᱧᱟᱢᱟ ᱪᱮᱫᱟᱜ ᱥᱮ ᱚᱱᱟ ᱨᱮᱭᱟᱜ ᱥᱤᱴ ᱠᱚ ᱫᱚ ᱟᱹᱰᱤ ᱜᱮ ᱞᱩᱵᱩᱜ ᱧᱚᱜ ᱜᱤᱭᱟ ᱟᱨ ᱥᱟᱶ ᱛᱮ ᱚᱱᱟ ᱨᱮᱭᱟᱜ ᱵᱨᱮᱠ ᱠᱮᱯᱟᱥᱤᱴᱤ ᱟᱹᱰᱤ ᱢᱚᱡᱽ ᱢᱮᱱᱟᱜᱼᱟ ᱡᱟᱦᱟ ᱠᱚᱨᱮ ᱠᱷᱟᱨᱟᱞᱚᱰᱚ ᱛᱟᱦᱮᱱᱟ ᱚᱱᱟ ᱠᱷᱟᱱᱟᱞᱚᱰᱚ ᱪᱮᱛᱟᱱ ᱨᱮ ᱞᱟᱜᱟᱭ ᱨᱮᱦᱚᱸ ᱫᱚᱢᱮ ᱫᱷᱟᱢᱯᱚᱞ ᱞᱮᱠᱟ ᱫᱚ ᱵᱟᱝ ᱮᱢ ᱟᱴᱠᱟᱨᱟ ᱟᱨ ᱚᱱᱟ ᱨᱮ ᱡᱟᱦᱟ ᱥᱚᱠᱟᱯ ᱠᱚ ᱢᱮᱱᱟᱜ ᱟ ᱟᱹᱰᱤ ᱢᱚᱡᱽ ᱢᱚᱱᱮ ᱦᱩᱭᱩᱜ ᱟ ᱡᱮ ᱚᱲᱟᱜ ᱨᱤᱧ ᱫᱩᱲᱩᱵ ᱟᱠᱟᱱ ᱞᱮᱠᱟᱢ ᱵᱩᱡᱷᱟᱹᱣᱟ